ᱤᱧᱟᱹᱜ ᱴᱚᱴᱷᱟ ᱨᱮ ᱚᱱᱠᱟᱱ ᱠᱟᱹᱴᱤᱡ ᱞᱟᱹᱴᱩ ᱵᱮᱵᱥᱟ ᱟᱹᱰᱤ ᱜᱟᱱ ᱜᱮ ᱢᱮᱱᱟᱜᱼᱟ ᱟᱨ ᱡᱮᱢᱚᱱ ᱠᱷᱟᱫᱟᱱ ᱢᱮᱱᱟᱜᱼᱟ ᱠᱷᱟᱫᱟᱱ ᱨᱮ ᱠᱚᱭᱞᱟ ᱵᱮᱵᱥᱟ ᱫᱤᱭᱮ ᱟᱨ ᱫᱷᱤᱨᱤ ᱵᱮᱵᱥᱟ ᱟᱵᱟᱨ ᱤᱴᱟᱹ ᱠᱚ ᱵᱮᱵᱥᱟᱭᱟ ᱡᱟᱦᱟᱸᱭ ᱠᱚᱫᱚ ᱜᱟᱹᱰᱤ ᱜᱷᱚᱲᱟ ᱠᱚ ᱢᱮᱱᱟᱜ ᱛᱟᱠᱚᱣᱟ ᱩᱱᱠᱩ ᱜᱟᱹᱰᱤ ᱜᱷᱚᱲᱟ ᱫᱤᱭᱮ ᱠᱚ ᱵᱮᱵᱥᱟᱭᱟ ᱟᱭᱢᱟ ᱨᱚᱠᱚᱢ ᱡᱤᱱᱤᱥ ᱥᱟᱜᱟᱲ ᱵᱟᱲᱟ ᱚᱱᱟ ᱵᱮᱵᱥᱟ ᱟᱵᱟᱨ ᱡᱟᱦᱟᱸᱭ ᱠᱚᱫᱚ ᱥᱚᱵᱽᱡᱤ ᱠᱚ ᱥᱚᱵᱽᱡᱤ ᱠᱚᱠᱚ ᱨᱚᱦᱚᱭᱟ ᱚᱱᱟ ᱵᱟᱡᱟᱨ ᱤᱫᱤ ᱠᱟᱛᱮᱫ ᱠᱚ ᱵᱮᱵᱥᱟᱭᱟ ᱟᱵᱟᱨ ᱟᱫᱚᱢ ᱦᱚᱲ ᱫᱚ ᱰᱟᱝᱨᱟ ᱠᱟᱰᱟ ᱟᱹᱥᱩᱞ ᱠᱟᱛᱮ ᱥᱤᱢ ᱥᱩᱠᱨᱤ ᱚᱱᱟ ᱫᱤᱭᱮ ᱠᱟᱹᱴᱤᱡ ᱞᱟᱹᱴᱩ ᱠᱚ ᱵᱮᱵᱥᱟᱭᱟ ᱟᱵᱟᱨ ᱠᱤᱪᱨᱤᱡ ᱠᱷᱟᱺᱰᱩᱣᱟᱹᱜ ᱫᱚᱠᱟᱱ ᱟᱫᱚᱢ ᱦᱚᱲᱟᱜ ᱚᱱᱟ ᱫᱤᱭᱮ ᱠᱚ ᱵᱮᱵᱥᱟᱭᱟ ᱟᱵᱟᱨ ᱱᱚᱠᱟ ᱟᱭᱢᱟ ᱨᱚᱠᱚᱢ ᱜᱮ ᱤᱧᱟᱹᱜ ᱴᱚᱴᱷᱟ ᱨᱮᱠᱚ ᱵᱮᱵᱥᱟᱭ ᱜᱮᱭᱟ